ᱱᱮᱛᱟᱨ ᱪᱮᱫ ᱞᱮᱠᱟ ᱯᱮᱱᱴᱤᱝ ᱢᱮᱹᱥᱤᱱ ᱪᱷᱟᱯᱟ ᱢᱮᱹᱥᱤᱱ ᱥᱮ ᱠᱮᱢᱮᱨᱟ ᱠᱚ ᱦᱮᱡ ᱟᱠᱟᱱ ᱨᱮ ᱱᱮᱛᱟᱨ ᱯᱮᱱᱴᱤᱝ ᱥᱮ ᱟᱸᱠᱷᱟᱣ ᱠᱟᱛᱮᱫ ᱥᱮ ᱚᱞ ᱠᱟᱛᱮᱫ ᱪᱤᱴᱷᱤ ᱥᱮ ᱪᱷᱚᱵᱤ ᱵᱟᱠᱚ ᱮᱢᱟᱠᱚ ᱠᱟᱱᱟ ᱦᱚᱲ ᱠᱤᱱᱛᱩ ᱞᱟᱦᱟᱛᱮ ᱫᱚ ᱛᱟᱦᱮᱸ ᱠᱟᱱᱟ ᱥᱮ ᱠᱟᱹᱴᱤᱡ ᱨᱮᱦᱚᱸ ᱤᱧᱦᱚᱸ ᱯᱮᱱᱴᱤᱝ ᱟᱸᱠᱟᱣ ᱠᱟᱛᱮᱫ ᱡᱮᱢᱚᱱ ᱱᱟᱣᱟ ᱵᱚᱪᱷᱚᱨ ᱨᱮᱱᱟᱜ ᱥᱩᱵᱮᱪᱽᱪᱷᱟ ᱡᱟᱱᱟᱣ ᱞᱟᱹᱜᱤᱫ ᱜᱟᱛᱮ ᱠᱚᱲᱟ ᱠᱚ ᱜᱨᱤᱴᱤᱝ ᱠᱟᱨᱰ ᱮᱢᱟᱣᱟᱠᱚ ᱢᱮ ᱢᱚᱡᱽ ᱜᱮ ᱪᱷᱚᱵᱤ ᱟᱸᱠᱟᱣ ᱠᱟᱛᱮᱫ ᱦᱮᱯᱤ ᱱᱤᱭᱩ ᱤᱭᱟᱨ ᱚᱞ ᱠᱟᱛᱮᱫ ᱟᱸᱠᱟᱣ ᱫᱚ ᱟᱸᱠᱟᱣ ᱫᱚ ᱟᱸᱠᱟᱣ ᱜᱮᱭᱟ ᱵᱟᱝᱫᱚ ᱵᱟᱝ ᱠᱤᱱᱛᱩ ᱟᱥᱛᱮ ᱟᱥᱛᱮ ᱱᱚᱣᱟ ᱨᱮᱱᱟᱜ ᱱᱚᱣᱟ ᱡᱤᱱᱤᱥ ᱟᱫ ᱪᱟᱵᱟᱜ ᱠᱟᱱᱟ ᱡᱮᱦᱮᱛᱩ ᱱᱮᱛᱟᱨ ᱡᱩᱜᱽ ᱟᱨ ᱞᱟᱦᱟᱜ ᱠᱟᱱᱟ ᱯᱨᱤᱴᱤᱝ ᱢᱮᱹᱥᱤᱱ ᱠᱚ ᱦᱮᱡ ᱮᱱᱟ ᱠᱮᱢᱮᱨᱟ ᱠᱚ ᱦᱮᱡ ᱮᱱᱟ ᱱᱮᱛᱟᱨ ᱦᱚᱲ ᱠᱷᱟᱹᱴᱟᱱᱤ ᱵᱟᱠᱚ ᱢᱮᱱᱫᱟ ᱥᱮ ᱟᱸᱠᱷᱟᱣ ᱵᱟᱠᱚ ᱢᱮᱱᱫᱟ ᱟᱨ ᱡᱤᱱᱤᱥ ᱫᱚ ᱦᱩᱭᱩᱜ ᱠᱟᱱᱟ ᱱᱤᱡᱮᱨ ᱛᱤᱛᱮ ᱚᱞ ᱡᱤᱱᱤᱥ ᱟᱨ ᱢᱮᱹᱥᱤᱱ ᱛᱮ ᱪᱷᱟᱯᱟᱣ ᱡᱤᱱᱤᱥ ᱢᱚᱫᱽᱫᱷᱮ ᱨᱮ ᱫᱤᱱ ᱨᱟᱛ ᱨᱮᱱᱟᱜ ᱯᱟᱨᱛᱷᱚᱠᱠᱚ ᱛᱟᱦᱮᱱᱟ ᱱᱚᱣᱟ ᱚᱱᱟᱫᱚ ᱟᱢ ᱱᱤᱡᱮᱨ ᱠᱷᱟᱴᱟᱣ ᱠᱟᱛᱮᱫ ᱮᱢ ᱵᱮᱱᱟᱣ ᱠᱟᱫᱟ ᱥᱮ ᱱᱤᱡᱮᱨ ᱚᱱᱛᱚᱨ ᱠᱷᱚᱱ ᱡᱤᱣᱤ ᱠᱷᱚᱱᱮᱢ ᱚᱞ ᱠᱟᱫᱟ ᱱᱤᱡᱮᱨ ᱛᱤᱛᱮ ᱵᱩᱞᱟᱹᱴ ᱛᱮᱢ ᱚᱞ ᱠᱟᱫᱟ ᱟᱨ ᱢᱮᱹᱥᱤᱱ ᱡᱤᱱᱤᱥ ᱫᱚ ᱠᱳᱱᱳ ᱪᱮᱫ ᱦᱚᱸ ᱵᱟᱝ ᱠᱟᱱᱟ ᱢᱤᱫᱴᱮᱱ ᱠᱟᱜᱚᱡᱽ ᱠᱟᱱᱟ ᱨᱚᱝ ᱠᱟᱛᱮᱫ ᱡᱟᱦᱟᱸ ᱞᱮᱠᱟ ᱠᱚ ᱵᱟᱹᱭᱥᱟᱹᱣ ᱠᱟᱜᱼᱟ ᱚᱱᱠᱟᱜᱮ ᱢᱟ